ᱤᱧᱟᱹᱜ ᱢᱤᱫᱴᱟᱱ ᱡᱮᱠᱮᱴ ᱢᱮᱱᱟᱜᱼᱟ ᱚᱱᱟ ᱫᱚ ᱟᱹᱰᱤ ᱢᱚᱡᱽ ᱧᱮᱞᱚᱜᱼᱟ ᱟᱨ ᱟᱹᱰᱤ ᱢᱳᱴᱟᱣᱟ ᱚᱱᱟ ᱫᱚ ᱨᱮᱭᱟᱲ ᱫᱤᱱᱨᱮ ᱤᱧᱟᱹᱜ ᱟᱹᱰᱤ ᱠᱟᱹᱢᱤᱨᱮ ᱮᱢᱟ ᱪᱮᱫᱟᱜ ᱥᱮ ᱚᱱᱟᱧ ᱦᱚᱨᱚᱜ ᱞᱮᱠᱷᱟᱱ ᱨᱮᱭᱟᱲ ᱦᱚᱲᱢᱚ ᱨᱮ ᱵᱟᱹᱧ ᱟᱹᱭᱠᱟᱣᱟ ᱚᱱᱟᱛᱮ ᱚᱱᱟᱧ ᱡᱮᱠᱮᱴ ᱫᱚ ᱦᱚᱨᱚᱜᱟ ᱟᱨ ᱨᱮᱭᱟᱲ ᱫᱤᱱ ᱪᱟᱵᱟ ᱞᱮᱱᱠᱷᱟᱱ ᱚᱱᱟ ᱡᱮᱠᱮᱴ ᱫᱚ ᱥᱟᱯᱷᱟ ᱠᱟᱛᱮᱫ ᱤᱧ ᱵᱟᱠᱥᱚ ᱨᱤᱧ ᱵᱟᱭ ᱫᱚᱦᱚ ᱠᱟᱜᱼᱟ